ᱟᱵᱚ ᱜᱟᱶᱛᱟ ᱨᱮ ᱠᱷᱮᱞᱳᱰ ᱨᱮᱭᱟᱜ

ᱟᱵᱚᱨᱮᱱ ᱦᱟᱯᱲᱟᱢ ᱠᱚᱫᱚ ᱵᱟᱝᱠᱚ ᱠᱷᱮᱹᱞ ᱛᱟᱦᱮᱱᱟ ᱢᱮᱱᱠᱷᱟᱱ ᱱᱤᱛᱚᱜ ᱫᱚ ᱟᱹᱛᱩ ᱠᱚᱨᱮᱱ ᱥᱟᱱᱟᱢ ᱦᱚᱲ

ᱨᱟᱹᱥᱠᱟᱹ

ᱠᱷᱮᱞᱳᱰ ᱧᱮᱞᱨᱮ ᱟᱹᱰᱤ ᱠᱚ ᱨᱟᱹᱥᱠᱟᱹᱭᱟ ᱚᱱᱟᱛᱮ ᱥᱟᱱᱟᱢ ᱠᱚ ᱠᱷᱮᱞᱳᱰ ᱧᱮᱧᱮᱞ ᱠᱚ ᱥᱟᱯᱲᱟᱣ ᱠᱟᱛᱮᱫ ᱠᱚ ᱥᱮᱱᱚᱜᱼᱟ

ᱨᱟᱹᱥᱠᱟᱹᱭᱟᱠᱚ ᱨᱚᱢᱚᱡᱟ ᱠᱚ

ᱥᱟᱶᱛᱮ ᱟᱠᱚ ᱨᱮᱱ ᱜᱤᱫᱽᱨᱟᱹ ᱠᱚᱣᱟᱜ ᱠᱷᱮᱞᱳᱰ ᱠᱚ ᱧᱮᱞ ᱛᱟᱠᱚᱣᱟ ᱚᱱᱟ ᱠᱚᱨᱮ ᱟᱹᱰᱤ ᱠᱚ ᱨᱟᱹᱥᱠᱟᱹᱭᱟ